ᱦᱮᱸ ᱦᱮᱞᱳ ᱚᱠᱟ ᱠᱷᱚᱡ ᱵᱤᱱ ᱞᱟᱹᱭᱮᱫᱼᱟ ᱚᱻ ᱦᱚᱸ ᱦᱚᱸ ᱦᱚᱸ ᱦᱚᱸ ᱦᱳᱭ ᱡᱷᱟᱲᱠᱷᱚᱸᱰ ᱨᱮᱜᱮ ᱦᱳᱭ ᱯᱩᱨᱵᱚ ᱥᱤᱝᱵᱷᱩᱢ ᱡᱮᱞᱟ ᱜᱮ ᱦᱮᱸ ᱦᱮᱸ ᱚᱞ ᱪᱤᱠᱤ ᱥᱤᱠᱷᱱᱟᱹᱛ ᱢᱟ ᱱᱤᱛᱚᱜ ᱱᱮᱛᱟᱨ ᱜᱮ ᱦᱟᱸᱜ ᱮᱦᱚᱵᱚᱜ ᱠᱟᱱᱟ ᱢᱟᱲᱟᱝ ᱛᱮᱢᱟ ᱱᱟᱦᱟᱸᱜ ᱩᱱᱟᱹᱜ ᱵᱟᱭ ᱪᱟᱞᱟᱣ ᱜᱚᱫᱱᱟ ᱱᱮᱛᱟᱨ ᱮᱱᱠᱷᱟᱱ ᱟᱛᱳ ᱟᱛᱳ ᱟᱥᱲᱟ ᱦᱚᱸ ᱱᱤᱛᱚᱜ ᱡᱟᱠᱮ ᱡᱮᱢᱚᱱ ᱫᱚ ᱡᱟᱦᱟᱸ ᱠᱚᱨᱮ ᱫᱚᱠᱚ ᱠᱷᱩᱞᱟᱹᱣ ᱠᱟᱜᱼᱟ ᱢᱟᱱᱮ ᱪᱮᱫ ᱚᱠᱟ ᱠᱚᱨᱮ ᱯᱚᱪᱟᱥᱴᱤ ᱜᱤᱫᱽᱨᱟᱹ ᱠᱚ ᱦᱩᱭᱩᱜ ᱠᱟᱱᱟ ᱮᱱᱠᱷᱟᱱ ᱚᱸᱰᱮ ᱫᱚ ᱢᱤᱫ ᱟᱥᱲᱟ ᱠᱚ ᱳᱭ ᱪᱟᱞᱟᱣᱮᱫᱼᱟ ᱠᱚ ᱟᱥᱲᱟ ᱮᱱᱠᱷᱟᱱ ᱟᱨ ᱱᱤᱛᱚᱜ ᱢᱳᱴᱟᱢᱩᱴᱤ ᱡᱚᱛᱚ ᱦᱚᱲᱜᱮ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱟᱥᱲᱟ ᱠᱚ ᱪᱟᱞᱟᱜ ᱠᱟᱱᱟ ᱦᱮᱸ ᱥᱮ ᱟᱨ ᱚᱱᱠᱟ ᱜᱮ ᱢᱟᱱᱮ ᱪᱮᱫ ᱱᱤᱛᱚᱜ ᱫᱚ ᱚᱞ ᱪᱤᱠᱤ ᱦᱚᱸ ᱟᱵᱚ ᱞᱟᱹᱜᱤᱫ ᱟᱹᱰᱤ ᱞᱟᱹᱠᱛᱤ ᱠᱟᱱᱟ ᱥᱟᱱᱛᱟᱲ ᱦᱚᱯᱚᱱ ᱠᱚ ᱞᱟᱹᱜᱤᱫ ᱢᱟ ᱦᱳᱭ ᱚᱞ ᱪᱤᱠᱤ ᱟᱵᱚ ᱡᱩᱫᱤ ᱵᱟᱵᱚ ᱥᱮᱬᱟᱭᱟ ᱮᱱᱠᱷᱟᱱ ᱚᱠᱚᱭ ᱱᱟᱦᱟᱜ ᱱᱚᱣᱟᱫᱚ ᱮᱴᱟᱜ ᱡᱟᱹᱛ ᱢᱟ ᱠᱚ ᱵᱟᱝᱼᱟ ᱛᱚ ᱚᱞ ᱪᱤᱠᱤ ᱢᱟ ᱚᱠᱟ ᱞᱮᱠᱟᱛᱮ ᱱᱚᱛᱮ ᱦᱚᱸ ᱦᱟᱸᱜ ᱟᱞᱮ ᱦᱚᱸ ᱱᱚᱛᱮᱞᱮ ᱠᱩᱨᱩᱢᱩᱴᱩ ᱟᱠᱟᱫ ᱜᱮᱭᱟ ᱚᱞ ᱪᱤᱠᱤ ᱵᱟᱠᱷᱨᱟ ᱫᱚ ᱦᱟᱸᱜ ᱟᱨ ᱚᱱᱠᱟᱜᱮ ᱱᱚᱣᱟ ᱥᱩᱨ ᱨᱮ ᱢᱤᱫᱴᱮᱡ ᱢᱟᱨᱟᱝ ᱵᱤᱫᱽᱫᱟᱹᱜᱟᱲ ᱦᱚᱸ ᱱᱚᱰᱮ ᱵᱮᱨᱮᱫ ᱠᱟᱱᱟ ᱱᱚᱰᱮ ᱡᱟᱦᱟᱸ ᱞᱮᱫᱟ ᱠᱚ ᱞᱟᱹᱭᱟ ᱞᱮᱫᱟ ᱦᱟᱸᱜ ᱜᱷᱟᱴᱥᱤᱞᱟᱹ ᱦᱳᱭ ᱚᱸᱰᱮ ᱞᱮᱫᱟᱨᱮ ᱢᱟᱨᱟᱝ ᱵᱤᱫᱽᱫᱟᱹᱜᱟᱲ ᱦᱟᱸᱜ ᱚᱸᱰᱮ ᱵᱮᱨᱮᱫ ᱠᱟᱱᱟᱮᱱᱠᱷᱟᱱ ᱚᱸᱰᱮ ᱦᱚᱸ ᱟᱭᱢᱟᱜᱟᱱ ᱯᱟᱹᱴᱷᱩᱣᱟᱹ ᱜᱤᱫᱽᱨᱟᱹ ᱠᱚᱜᱮ ᱢᱮᱱᱟᱜ ᱠᱚᱣᱟ ᱚᱸᱰᱮ ᱫᱚ ᱪᱷᱟᱛᱛᱨᱟ ᱵᱟᱥ ᱞᱮᱠᱟᱱᱟᱜ ᱠᱟᱱᱟ ᱚᱸᱰᱮ ᱦᱚᱸ ᱦᱟᱸᱜ ᱥᱟᱸᱜᱮ ᱜᱮᱠᱚ ᱯᱟᱲᱦᱟᱜ ᱠᱟᱱᱟ ᱯᱟᱹᱴᱷᱩᱣᱟᱹ ᱠᱚ ᱥᱮ ᱦᱚᱸ ᱟᱫᱚ ᱱᱚᱣᱟᱨᱮ ᱦᱳᱭ ᱴᱤ ᱥᱤ ᱮᱹᱥ ᱯᱟᱦᱴᱟ ᱠᱷᱚᱱ ᱦᱚᱸ ᱚᱱᱠᱟ ᱢᱟ ᱵᱷᱮᱡᱟᱭᱮᱫ ᱠᱚᱜᱮᱭᱟ ᱴᱤ ᱥᱤ ᱮᱹᱥ ᱯᱟᱦᱴᱟ ᱠᱷᱚᱱ ᱟᱞᱮ ᱱᱚᱰᱮ ᱦᱚᱸ ᱳᱭ ᱵᱚᱪᱷᱚᱨ ᱜᱮᱠᱚ ᱦᱤᱡᱩᱜ ᱠᱟᱱᱟ ᱦᱮᱡ ᱫᱚ ᱟᱫᱚ ᱢᱟᱪᱮᱫ ᱠᱚᱠᱚ ᱵᱷᱮᱡᱟᱭᱮᱫ ᱠᱚᱜᱮᱭᱟ ᱟᱨ ᱯᱟᱲᱦᱟᱣ ᱫᱚ ᱪᱟᱞᱟᱜ ᱠᱟᱱ ᱜᱮᱭᱟ ᱟᱫᱚ ᱦᱳᱭ ᱯᱟᱲᱦᱟᱣ ᱠᱚᱫᱚ ᱴᱷᱤᱠ ᱴᱷᱟᱠ ᱜᱮᱠᱚ ᱯᱟᱲᱦᱟᱣ ᱠᱟᱱᱟ ᱢᱟᱱᱮ ᱵᱚᱪᱷᱚᱨ ᱨᱮ ᱤᱱᱟᱹ ᱥᱟᱴᱴᱤ ᱜᱟᱱ ᱜᱤᱫᱽᱨᱟᱹ ᱫᱚ ᱦᱟᱸᱜ ᱠᱚ ᱨᱮᱡᱮᱥᱴᱨᱮᱥᱚᱱᱚᱜ ᱜᱮᱭᱟ ᱦᱳᱭ ᱤᱱᱟᱹᱜ ᱜᱟᱱ ᱫᱚ ᱦᱟᱸᱜ ᱢᱟᱱᱮ ᱵᱮᱥᱤᱠ ᱯᱨᱟᱭᱢᱟᱨᱤ ᱮᱰᱵᱷᱟᱱᱥ ᱛᱮ ᱤᱱᱟᱹᱜ ᱜᱟᱱ ᱫᱚᱦᱟᱸᱜ ᱠᱚ ᱜᱮᱭᱟ ᱦᱳᱭ ᱨᱮᱡᱟᱞᱴ ᱠᱚ ᱴᱷᱤᱠ ᱫᱷᱟᱨᱟ ᱜᱮᱭᱟ ᱟᱨ ᱴᱷᱤᱠ ᱜᱮᱭᱟ ᱨᱮᱡᱟᱞᱴ ᱠᱚᱫᱚ ᱨᱮᱡᱟᱞᱴ ᱫᱟᱠᱚ ᱟᱨ ᱯᱟᱹᱴᱷᱩᱣᱟᱹ ᱠᱚᱦᱟᱸᱜ ᱢᱟᱱᱮ ᱡᱩᱞᱩᱝ ᱟᱠᱟᱫ ᱜᱮᱭᱟ ᱠᱚ ᱯᱟᱲᱦᱟᱜ ᱨᱮ ᱦᱳᱭ ᱴᱷᱤᱠ ᱜᱮᱭᱟ ᱱᱟᱯᱟᱭᱮᱱᱟ ᱚᱱᱟᱜᱮᱞᱤᱧ ᱯᱷᱳᱱ ᱠᱮᱜᱼᱟ ᱦᱚᱸ ᱴᱷᱤᱠ ᱜᱮᱭᱟ ᱢᱟ